ᱦᱮᱞᱳ ᱡᱚᱦᱟᱨ ᱜᱮ ᱜᱚᱢᱠᱮ ᱢᱤᱫ ᱥᱚᱯᱛᱟ ᱞᱟᱦᱟᱨᱮ ᱚᱱᱞᱟᱭᱤᱱ ᱛᱮ ᱟᱯᱮ ᱴᱷᱮᱱ ᱢᱤᱫᱴᱮᱡ ᱯᱨᱚᱰᱟᱠᱴ ᱤᱧ ᱦᱟᱛᱟᱣ ᱞᱮᱫᱟ ᱚᱱᱟ ᱯᱨᱚᱰᱟᱠᱴ ᱫᱚ ᱦᱩᱭᱩᱜ ᱠᱟᱱᱟ ᱯᱷᱮᱥ ᱳᱟᱥ ᱟᱨ ᱚᱱᱟ ᱯᱷᱮᱥ ᱳᱟᱥ ᱧᱮᱞᱛᱮ ᱢᱮᱱᱫᱟ ᱩᱱᱟᱹᱜ ᱠᱚᱢ ᱫᱟᱢ ᱟᱨ ᱱᱤᱭᱟᱹ ᱯᱷᱮᱥ ᱳᱟᱥ ᱵᱷᱟᱜᱮ ᱦᱩᱭᱩᱜ ᱟᱥᱮ ᱵᱟᱝ ᱟᱨ ᱚᱱᱟ ᱵᱮᱵᱚᱦᱟᱨ ᱠᱟᱛᱤᱧ ᱧᱮᱞ ᱠᱮᱫᱟ ᱟᱨ ᱱᱤᱭᱟᱹ ᱦᱚᱲᱢᱚᱨᱮ ᱟᱹᱰᱤ ᱢᱚᱸᱡ ᱜᱮ ᱥᱩᱴ ᱫᱟᱭ ᱞᱟᱦᱟᱛᱮ ᱟᱞᱮᱨᱮᱱ ᱚᱲᱟᱜ ᱨᱮᱱ ᱦᱚᱲ ᱟᱨ ᱟᱹᱛᱩ ᱨᱮᱱ ᱦᱚᱲ ᱠᱚ ᱢᱮᱱᱫᱟ ᱪᱮᱫ ᱮᱢ ᱚᱡᱚᱜ ᱫᱟ ᱟᱫᱚᱧ ᱢᱮᱛᱟᱜ ᱠᱚᱣᱟᱜ ᱡᱮ ᱯᱨᱚᱰᱟᱠᱴ ᱚᱱᱞᱟᱭᱤᱱ ᱛᱮ ᱯᱨᱚᱰᱟᱠᱴ ᱤᱧ ᱦᱟᱛᱟᱣ ᱞᱮᱫᱟ ᱟᱨ ᱚᱱᱟ ᱯᱷᱮᱥ ᱳᱟᱥ ᱤᱧ ᱚᱡᱚᱜ ᱫᱟ ᱛᱟᱦᱞᱮ ᱚᱱᱟ ᱯᱷᱮᱥ ᱳᱟᱥ ᱟᱞᱮ ᱦᱚᱞᱮ ᱦᱟᱛᱟᱣᱟ ᱟᱨ ᱦᱚᱲ ᱠᱚ ᱢᱤᱛᱟᱹᱧ ᱠᱟᱱᱟ ᱟᱞᱮ ᱦᱚᱞᱮ ᱦᱟᱛᱟᱣᱟ ᱟᱨ ᱚᱱᱟᱜᱮ ᱢᱮᱱ ᱤᱧ ᱠᱷᱚᱡᱚᱜ ᱠᱟᱱᱟ ᱟᱯᱮ ᱱᱤᱭᱟᱹ ᱯᱨᱚᱰᱟᱠᱴ ᱢᱚᱸᱡᱛᱮ ᱟᱸᱠᱷᱨᱤᱧ ᱯᱮ ᱱᱩᱱᱟᱹᱜ ᱠᱚᱢ ᱫᱟᱢ ᱢᱚᱸᱡ ᱜᱮ ᱠᱟᱹᱢᱤᱭ ᱮᱢ ᱫᱟ ᱟᱨ ᱟᱯᱮ ᱦᱚᱸ ᱚᱱᱟ ᱯᱨᱚᱰᱟᱠᱴ ᱦᱟᱛᱟᱣ ᱫᱟᱲᱮᱭᱟᱜ ᱛᱟᱯᱮᱭᱟ ᱱᱤᱭᱟᱹᱜᱮ ᱤᱧ ᱢᱮᱱ ᱠᱷᱚᱡᱚᱜ ᱠᱟᱱᱟ